ᱦᱮᱞᱳ ᱜᱚᱢᱠᱮ ᱤᱧ ᱥᱚᱢᱤᱨ ᱤᱧ ᱞᱟᱹᱭᱮᱫᱟ ᱤᱧ ᱢᱤᱫᱴᱮᱱ ᱟᱯᱮᱭᱟᱜ ᱫᱚᱠᱟᱱ ᱠᱷᱚᱱᱟᱜ ᱛᱤ ᱨᱮᱱᱟᱝ ᱜᱷᱚᱲᱤᱧ ᱳᱰᱟᱨ ᱞᱮᱫᱟ ᱛᱚ ᱚᱱᱟ ᱜᱷᱚᱲᱤ ᱤᱧ ᱴᱟᱠᱟ ᱯᱚᱭᱥᱟ ᱵᱟᱝ ᱛᱟᱦᱮᱸ ᱠᱟᱱ ᱛᱤᱧᱟᱹ ᱚᱱᱟ ᱥᱚᱢᱚᱢ ᱨᱮ ᱛᱚ ᱚᱱᱟ ᱛᱮᱧ ᱠᱮᱱᱥᱮᱞ ᱞᱮᱫᱟ ᱛᱚ ᱚᱱᱟ ᱜᱷᱚᱲᱤ ᱛᱚ ᱠᱷᱩᱵᱽ ᱤᱧ ᱠᱩᱥᱤᱣᱟᱜ ᱛᱟᱦᱮᱱᱟ ᱛᱚ ᱚᱱᱟ ᱜᱷᱚᱲᱤ ᱡᱩᱫᱤᱧ ᱧᱟᱢᱟ ᱳᱰᱟᱨ ᱡᱩᱫᱤ ᱡᱩᱫᱤ ᱮᱥᱴᱳᱠ ᱨᱮ ᱢᱮᱱᱟᱜ ᱠᱷᱟᱡ ᱛᱟᱦᱚᱞᱮ ᱠᱷᱟᱱ ᱫᱚ ᱠᱷᱩᱵᱽ ᱜᱮ ᱵᱷᱟᱜᱮ ᱠᱚᱜᱼᱟ ᱛᱚ ᱡᱩᱫᱤ ᱯᱮ ᱮᱢ ᱫᱟᱲᱮᱭᱟᱹᱧ ᱠᱷᱟᱡ ᱦᱚᱸ ᱵᱚᱞᱮ ᱞᱟᱹᱭᱟᱹᱧ ᱯᱮ ᱟᱨ ᱡᱩᱫᱤ ᱵᱟᱝ ᱦᱩᱭᱩᱜ ᱨᱮᱦᱚᱸ ᱛᱟᱦᱚᱞᱮ ᱧᱮᱞᱟᱹᱧ ᱠᱤᱱᱛᱩ ᱚᱱᱟ ᱜᱷᱚᱲᱤ ᱠᱷᱩᱵᱽ ᱤᱧ ᱠᱩᱥᱤᱣᱟᱜ ᱛᱟᱦᱮᱱᱟ ᱛᱚ ᱛᱚ ᱛᱟᱦᱚᱞᱮ ᱠᱷᱚᱵᱚᱨ ᱮᱢᱟᱹᱧ ᱯᱮ ᱛᱟᱦᱚᱞᱮ ᱟᱯᱮᱭᱟᱜ ᱫᱚᱠᱟᱱ ᱪᱟᱞᱟᱣ ᱠᱟᱛᱮ ᱤᱧ ᱠᱷᱚᱵᱚᱨᱤᱧ ᱦᱟᱛᱟᱣᱟ